ᱪᱟᱸᱫᱳ ᱛᱮᱭᱟᱜ ᱚᱠᱛᱮ ᱛᱤᱨᱞᱟᱹ ᱠᱚ ᱢᱟᱱᱟᱣ ᱦᱩᱭᱩᱜ ᱛᱟᱠᱚᱣᱟ ᱚᱱᱠᱟᱱ ᱱᱤᱭᱚᱢ ᱦᱚᱸ ᱢᱮᱱᱟᱜᱼᱟ ᱛᱤᱨᱞᱟᱹ ᱦᱚᱯᱚᱱ ᱠᱚᱣᱟᱜ ᱪᱟᱸᱫᱳ ᱛᱮᱭᱟᱜ ᱦᱩᱭᱩᱜ ᱠᱷᱟᱱ ᱵᱚᱸᱜᱟᱜᱼᱵᱩᱨᱩᱜ ᱵᱟᱠᱚ ᱜᱟᱱᱚᱜᱼᱟ

ᱵᱟᱲᱜᱮ ᱪᱟᱥᱵᱟᱥ ᱡᱟᱦᱟᱱᱟᱜ ᱠᱚᱵᱚᱱ ᱨᱚᱦᱚᱭ ᱠᱟᱜᱼᱟ ᱚᱱᱟ ᱵᱟᱲᱜᱮ ᱠᱚ ᱵᱟᱝ ᱠᱚ ᱵᱚᱞᱚ ᱫᱟᱲᱮᱭᱟᱜᱼᱟ ᱟᱨ ᱵᱷᱤᱛᱟᱹᱨ ᱚᱲᱟᱜ ᱵᱟᱝᱠᱚ ᱵᱚᱞᱚ ᱫᱟᱲᱮᱭᱟᱜᱼᱟ ᱵᱚᱸᱜᱟᱼᱵᱩᱨᱩ ᱠᱚᱦᱚᱸ ᱵᱟᱠᱚ ᱥᱮᱵᱟ ᱫᱟᱲᱮᱭ ᱟᱠᱚᱣᱟ ᱤᱱᱟᱹ ᱚᱠᱛᱚ ᱫᱚ ᱟᱨ ᱱᱚᱝᱠᱟ ᱯᱟᱹᱦᱤᱞ ᱠᱷᱚᱱ ᱱᱤᱭᱚᱢ ᱠᱚ ᱵᱮᱱᱟᱣ ᱟᱹᱜᱩ ᱟᱠᱟᱱᱟ ᱚᱱᱟ ᱱᱤᱭᱚᱢ ᱜᱮ ᱱᱤᱛᱚᱜ ᱢᱟᱱᱮ ᱯᱟᱞᱚᱱ ᱦᱩᱭᱩᱜ ᱠᱟᱱᱟ ᱱᱤᱛᱚᱜ ᱫᱷᱟᱹᱵᱤᱡᱛᱮ ᱟᱨ ᱚᱱᱟ ᱚᱠᱛᱚ ᱨᱮ ᱚᱱᱟ ᱚᱠᱛᱚ ᱨᱮᱫᱚ ᱢᱤᱫᱴᱟᱝ ᱚᱲᱟᱜ ᱨᱮᱫᱚ ᱫᱟᱠᱟᱼᱩᱛᱩ ᱫᱟᱠᱟ ᱚᱲᱟᱜ ᱠᱚᱦᱚᱸ ᱵᱟᱝᱠᱚ ᱵᱚᱞᱚ ᱦᱚᱪᱚ ᱟᱠᱚᱣᱟ ᱟᱨ ᱪᱩᱞᱦᱟᱹ ᱠᱚᱦᱚᱸ ᱵᱟᱝᱠᱚ ᱡᱚᱴᱮᱫ ᱦᱚᱪᱚ ᱟᱠᱚᱣᱟ ᱱᱚᱝᱠᱟᱱ ᱱᱤᱭᱚᱢ ᱢᱮᱱᱟᱜᱼᱟ ᱟᱨ ᱛᱤᱨᱞᱟᱹ ᱠᱚᱣᱟᱜ ᱪᱟᱸᱫᱳ ᱛᱮᱭᱟᱜ ᱚᱠᱛᱚ ᱨᱮ ᱥᱟᱯᱟᱼᱥᱟᱹᱯᱷᱤ ᱛᱟᱦᱮᱱ ᱨᱮᱭᱟᱜ ᱟᱹᱰᱤᱜᱮ ᱞᱟᱹᱠᱛᱤᱭᱟ ᱥᱟᱯᱷᱟᱼᱥᱟᱹᱯᱷᱤ ᱫᱚ ᱚᱱᱠᱟ ᱪᱟᱸᱫᱳ ᱛᱮᱭᱟᱜ ᱚᱠᱛᱚ ᱩᱢ ᱥᱟᱯᱷᱟ ᱟᱨ ᱵᱟᱝ ᱡᱟᱦᱟᱸ ᱵᱮᱵᱚᱦᱟᱨᱚᱜᱼᱟ ᱞᱩᱜᱽᱲᱤ ᱚᱱᱟᱫᱚ ᱥᱩᱛᱟᱹᱢ ᱞᱩᱜᱽᱲᱤ ᱟᱨ ᱥᱟᱯᱷᱟᱼᱥᱟᱹᱯᱷᱤ ᱞᱩᱜᱽᱲᱤ ᱥᱟᱯᱷᱟ ᱞᱩᱜᱽᱲᱤ ᱛᱤᱠᱤ ᱥᱚᱵᱚᱫ ᱥᱟᱯᱷᱟ ᱠᱟᱛᱮᱫ ᱱᱤᱨᱢᱟᱛᱮ ᱟᱨ ᱵᱟᱝ ᱥᱟᱵᱚᱱ ᱛᱮ ᱞᱚᱞᱚ ᱫᱟᱜ ᱟᱛᱮᱫ ᱛᱤᱠᱤ ᱥᱟᱯᱷᱟ ᱠᱟᱛᱮᱫ ᱚᱱᱟ ᱞᱩᱜᱽᱲᱤ ᱵᱚᱱ ᱵᱮᱵᱷᱟᱨᱟ ᱟᱨ ᱥᱚᱢᱚᱭ ᱥᱚᱢᱚᱭ ᱨᱮ ᱚᱱᱟ ᱵᱚᱫᱚᱞ ᱦᱩᱭᱩᱜᱼᱟ ᱟᱨ ᱵᱚᱫᱚᱞ ᱨᱮᱱᱟᱜ ᱚᱱᱟ ᱥᱟᱯᱷᱟ ᱥᱩᱛᱨᱚ ᱠᱚ ᱛᱟᱦᱮᱱᱟ ᱟᱨ ᱚᱱᱟ ᱵᱟᱝᱠᱷᱟᱱ ᱫᱚ ᱟᱹᱰᱤ ᱨᱚᱠᱚᱢ ᱠᱤᱴᱟᱱᱩ ᱠᱚ ᱚᱱᱟ ᱨᱮᱠᱚ ᱛᱟᱦᱮᱱᱟ ᱟᱨ ᱚᱱᱟ ᱛᱟᱦᱮᱱ ᱠᱷᱟᱱ ᱨᱳᱜᱽᱼᱟᱡᱟᱨ ᱠᱚ ᱵᱤᱱᱟᱣ ᱠᱚ ᱟᱨᱡᱟᱜᱼᱟ ᱪᱟᱸᱫᱳ ᱛᱮᱭᱟᱜ ᱦᱩᱭᱩᱜ ᱫᱚ ᱚᱱᱟᱫᱚ ᱠᱷᱟᱨᱟᱯ ᱢᱟᱭᱟᱢ ᱢᱟᱱᱮ ᱚᱡᱽᱨᱟ ᱢᱟᱭᱟᱢ ᱚᱰᱩᱠᱚᱜᱼᱟ ᱚᱱᱟ ᱡᱩᱫᱤ ᱥᱚᱢᱚᱭ ᱨᱮ ᱵᱟᱢ ᱥᱟᱯᱷᱟᱭᱟ ᱮᱱᱠᱷᱟᱱ ᱫᱚ ᱟᱡᱟᱨᱼᱵᱤᱢᱟᱨ ᱡᱚᱛᱟᱣᱟ ᱚᱱᱟ ᱛᱮᱜᱮ ᱪᱟᱸᱫᱳ ᱛᱮᱭᱟᱜ ᱚᱠᱛᱚ ᱛᱤᱨᱞᱟᱹ ᱠᱚᱫᱚ ᱥᱟᱯᱷᱟ ᱥᱩᱛᱨᱚ ᱛᱟᱦᱮᱱ ᱥᱚᱢᱚᱭ ᱥᱚᱢᱚᱭ ᱨᱮ ᱞᱩᱜᱽᱲᱤ ᱵᱚᱫᱚᱞ ᱫᱚᱨᱠᱟᱨ ᱟᱨ ᱥᱟᱯᱷᱟ ᱞᱩᱜᱽᱲᱤ ᱵᱮᱵᱚᱦᱟᱨ ᱫᱚᱨᱠᱟᱨ ᱟᱨ ᱩᱢ ᱥᱟᱯᱷᱟᱜ ᱫᱚᱨᱠᱟᱨ ᱥᱚᱢᱚᱭ ᱨᱮ ᱟᱹᱨᱩᱵ ᱥᱟᱯᱷᱟᱜ ᱫᱚᱨᱠᱟᱨ

ᱱᱮᱛᱟᱨ ᱫᱚ ᱚᱱᱟ ᱵᱚᱫᱚᱞᱛᱮ ᱵᱚᱱ ᱵᱮᱵᱚᱦᱟᱨᱮᱫᱟ ᱚᱱᱟᱫᱚ ᱟᱨᱚ ᱱᱟᱯᱟᱭᱟ ᱨᱮᱫᱚ

ᱛᱟᱦᱮᱱᱟ ᱚᱱᱟᱫᱚ ᱥᱟᱯᱷᱟ ᱨᱮᱱᱟᱜ ᱤᱭᱟᱹ ᱵᱟᱝᱟ ᱢᱤᱫ ᱫᱷᱟᱣ ᱞᱟᱜᱟᱣ ᱠᱟᱛᱮᱫ ᱚᱱᱟ ᱫᱚ ᱥᱚᱢᱚᱭ ᱨᱮ ᱵᱚᱫᱚᱞ ᱞᱮᱠᱷᱟᱱ ᱜᱮ ᱚᱱᱟ ᱠᱚᱫᱚ ᱵᱮᱥᱚᱜᱼᱟ